ᱟᱵᱮᱱ ᱴᱷᱮᱱ ᱪᱟᱞᱟᱜᱼᱟ ᱤᱱᱟᱹ ᱯᱚᱨᱮ ᱟᱹᱞᱤᱧ ᱴᱷᱮᱱ ᱦᱟᱸᱜ

ᱟᱹᱞᱤᱧ ᱫᱚ ᱢᱤᱫᱴᱮᱱ ᱯᱮᱥᱮᱱᱴ ᱞᱤᱧ ᱞᱟᱹᱭᱮᱜᱼᱟ ᱨᱳᱜᱤ ᱟᱹᱵᱤᱱᱟᱜ ᱦᱚᱸᱥᱯᱤᱴᱟᱞᱨᱮ ᱪᱮᱫ ᱠᱚ ᱥᱩᱵᱤᱫᱷᱟ ᱢᱮᱱᱟᱜᱼᱟ ᱟᱹᱞᱤᱧᱢᱟ ᱟᱹᱰᱤ ᱨᱚᱠᱚᱢ ᱚᱥᱩᱵᱤᱫᱷᱟ ᱨᱮ ᱢᱮᱱᱟᱜ ᱞᱤᱧᱟᱹ ᱟᱨ ᱨᱮᱸᱜᱮᱡ ᱦᱚᱲ ᱠᱟᱱᱟᱞᱮ ᱦᱚᱸᱥᱯᱤᱴᱟᱞ ᱤᱫᱤᱞᱟᱹᱜᱤᱫ ᱜᱟᱹᱰᱤ ᱵᱮᱵᱚᱥᱛᱷᱟ ᱢᱮᱱᱟᱜᱼᱟ ᱮᱢᱵᱩᱞᱮᱱᱥ ᱥᱮ ᱵᱟᱝᱟ ᱟᱪᱪᱷᱟ ᱦᱮᱸ ᱢᱮᱫᱴᱮᱱ ᱱᱚᱣᱟᱞᱤᱧ ᱢᱮᱱᱮᱜᱼᱟ ᱡᱩᱫᱤ ᱫᱟᱲᱮ ᱠᱚ ᱠᱩᱞᱟᱹᱜ ᱠᱷᱟᱱ ᱫᱚ ᱡᱟᱦᱟᱸ ᱠᱚᱨᱮ ᱠᱚᱞ ᱵᱟᱲᱟ ᱠᱟᱛᱮᱫ ᱧᱟᱢ ᱜᱚᱫᱚᱜ ᱠᱷᱟᱱ ᱵᱚᱨᱚᱢ ᱟᱫᱷᱟ ᱜᱷᱚᱱᱴᱟ ᱜᱟᱱ ᱞᱤᱧ ᱛᱟᱺᱜᱤ ᱧᱚᱜ ᱠᱮᱭᱟ ᱟᱪᱪᱷᱟ ᱟᱪᱪᱷᱟ ᱦᱮᱸ ᱦᱮᱸ ᱟᱪᱪᱷᱟ ᱤᱱᱟᱹ ᱦᱚᱸ ᱴᱷᱤᱠᱟᱹᱱ ᱜᱮᱭᱟ ᱟᱨ ᱛᱟᱦᱮᱱ ᱨᱮᱱᱟᱜ ᱟᱯᱮ ᱚᱸᱰᱮ ᱤᱭᱟᱹ ᱠᱚᱨᱮᱱᱟᱜ ᱵᱮᱵᱚᱥᱛᱷᱟ ᱪᱮᱫ ᱞᱮᱠᱟ ᱢᱮᱱᱟᱜᱼᱟ ᱰᱮᱞᱤᱵᱷᱟᱨᱤ ᱯᱮᱥᱮᱱᱴ ᱠᱚ ᱮᱠᱥᱨᱮᱠᱚ ᱟᱪᱪᱷᱟ ᱤᱱᱟᱹᱠᱚ ᱤᱫᱤ ᱚᱸᱰᱮ ᱦᱚᱸ ᱪᱟᱞᱟᱣ

ᱚᱻ ᱥᱮᱛᱟᱜ ᱞᱤᱧ ᱦᱤᱡᱩᱜᱼᱟ ᱟᱴᱴᱟ ᱢᱟᱲᱟᱝᱨᱮ ᱛᱚ ᱟᱴᱴᱟᱛᱮ ᱟᱪᱪᱷᱟ ᱦᱮᱸ ᱟᱪᱪᱷᱟ ᱟᱨ ᱠᱟᱛᱷᱟ ᱛᱟᱦᱮᱸ ᱞᱮᱱᱟ ᱚᱱᱟᱢᱟ ᱦᱩᱭᱮᱱᱟ ᱟᱨ ᱤᱭᱟᱹ ᱠᱚ ᱚᱱᱟ ᱮ ᱥᱤ ᱡᱤ ᱠᱚ ᱟᱨ ᱮᱠᱥᱮᱨᱮ ᱠᱚ ᱥᱟᱶᱛᱮ ᱠᱤᱪᱷᱩ ᱚᱱᱠᱟᱱᱟᱜ ᱨᱳᱜᱽ ᱠᱚᱦᱚᱸ ᱦᱤᱡᱩᱜ ᱠᱟᱱᱟ ᱟᱞᱮ ᱥᱩᱨ ᱠᱚᱨᱮᱨᱮ ᱦᱮᱸ ᱦᱮᱸ

ᱟᱪᱪᱷᱟ ᱛᱟᱦᱚᱞᱮ ᱤᱱᱟᱹ ᱠᱷᱟᱱ ᱚᱱᱟ ᱴᱷᱤᱠᱮᱱᱟ ᱛᱟᱦᱚᱞᱮ ᱜᱟᱯᱟ ᱥᱮᱫ ᱟᱹᱞᱤᱧ ᱞᱤᱧ ᱥᱮᱴᱮᱨᱚᱜ ᱠᱟᱱᱟ ᱟᱨ ᱦᱩᱭᱩᱜ ᱠᱟᱱᱟ ᱟᱹᱞᱤᱧ ᱦᱚᱸ ᱚᱱᱟᱛᱮ ᱞᱟᱦᱟ ᱨᱮᱞᱤᱧ ᱯᱷᱳᱱ ᱠᱟᱜ ᱠᱟᱱᱟ ᱡᱮ ᱜᱟᱯᱟ ᱫᱚᱥᱴᱟ ᱨᱮᱭᱟᱜ ᱚᱱᱟᱛᱮ ᱟᱨ ᱯᱮᱥᱮᱱᱴ ᱠᱚᱦᱚᱸ ᱚᱱᱠᱟ ᱡᱚᱢ ᱵᱟᱲᱟ ᱠᱟᱛᱮᱫ ᱵᱟᱝᱠᱷᱟᱱ ᱠᱚ ᱟᱹᱰᱤ ᱱᱟᱛᱮ ᱦᱚᱸ ᱥᱤᱛᱩᱝ ᱠᱟᱱᱟ ᱟᱹᱰᱤ ᱡᱟᱞᱟ ᱵᱩᱡᱷᱟᱹᱜ ᱠᱟᱱᱟ ᱟᱨ ᱛᱟᱦᱚᱞᱮ ᱥᱚᱨᱠᱟᱨᱤ ᱨᱮᱢᱟ ᱯᱮᱥᱮᱱᱴ ᱢᱟ ᱢᱤᱫᱽ ᱵᱮᱲᱟ ᱫᱟᱠᱟ ᱩᱛᱩ ᱠᱚᱠᱚ ᱧᱟᱢᱫᱚ ᱟᱪᱪᱷᱟ ᱦᱮᱸ ᱤᱱᱟᱹᱜᱮ ᱯᱮᱥᱮᱱᱴ ᱞᱟᱹᱜᱤᱫ ᱦᱚᱸ ᱠᱚᱢᱥᱮ ᱠᱚᱢ ᱦᱚᱨᱦᱚᱭᱤᱡ ᱞᱟᱹᱜᱤᱫ ᱦᱚᱸ ᱡᱩᱫᱤ ᱡᱟᱦᱟᱸᱭ ᱠᱚ ᱟᱥᱟ ᱠᱟᱛᱮᱫ ᱡᱚᱢ ᱧᱩᱭᱟ ᱦᱳᱭ ᱚᱱᱟ ᱟᱭ ᱢᱮᱱᱟᱜᱼᱟ ᱛᱟᱦᱚᱞᱮ ᱚᱱᱟ ᱥᱟᱶᱛᱮ ᱪᱮᱫ ᱠᱚ ᱤᱫᱤ ᱛᱚᱨᱟᱭ ᱦᱩᱭᱩᱜᱼᱟ ᱚᱱᱟ ᱥᱟᱶᱛᱮ ᱠᱟᱨᱰ ᱠᱚ ᱪᱮᱫ ᱠᱚ ᱟᱫᱷᱟᱨ ᱠᱟᱨᱰ ᱠᱚ ᱪᱮᱫ ᱠᱚ

ᱟᱪᱪᱷᱟ ᱟᱨ ᱟᱪᱪᱷᱟ ᱴᱷᱤᱠ ᱜᱮᱭᱟ ᱚᱱᱟ ᱱᱤᱦᱟᱹᱛᱜᱮ ᱵᱟᱝ ᱟᱨ ᱱᱚᱣᱟ ᱥᱩᱨ ᱠᱚᱨᱮ ᱚᱠᱟ ᱦᱚᱸᱥᱯᱤᱴᱟᱞ ᱨᱮ ᱱᱚᱣᱟ ᱨᱮᱱᱟᱜ ᱥᱩᱵᱤᱫᱷᱟ ᱧᱟᱢᱚᱜ ᱠᱟᱱᱟ ᱤᱱᱟᱹ ᱵᱟᱲᱟᱭ ᱥᱟᱱᱟᱭᱮᱫ ᱞᱤᱧ ᱛᱟᱦᱮᱱᱟ ᱟᱵᱚ ᱥᱩᱨ ᱵᱞᱚᱠᱨᱮ ᱱᱚᱣᱟ ᱚᱠᱟ ᱦᱚᱸᱥᱯᱤᱴᱟᱞᱨᱮ ᱜᱚᱵᱽᱢᱮᱱᱴ ᱥᱮ ᱯᱨᱟᱭᱵᱷᱮᱴ ᱨᱮ ᱥᱮ ᱚᱠᱟ ᱚᱠᱟ ᱠᱚᱨᱮ ᱜᱟᱱᱚᱜᱼᱟ ᱪᱤᱠᱤᱥᱥᱟ ᱥᱮ ᱟᱨ ᱡᱟᱦᱟᱸᱭ ᱠᱚ ᱚᱯᱟᱨᱮᱥᱚᱱ

ᱦᱮᱸ ᱟᱪᱪᱷᱟ ᱟᱪᱪᱷᱟ ᱦᱳᱭ ᱟᱫᱚᱞᱤᱧ ᱞᱟᱹᱭᱮᱜᱼᱟ ᱡᱩᱫᱤ ᱱᱮᱰᱮ ᱜᱟᱱ ᱜᱚᱫᱚᱜ ᱠᱷᱟᱱ ᱵᱟᱝ ᱨᱮᱯᱷᱟᱨ ᱞᱮᱠᱷᱟᱱ ᱦᱚᱸ ᱱᱟᱯᱟᱭ ᱠᱚᱜᱼᱟ ᱡᱩᱫᱤ ᱱᱚᱰᱮ ᱜᱟᱱᱚᱜ ᱠᱷᱟᱱ ᱢᱟ ᱨᱮᱯᱷᱟᱨ ᱟᱪᱪᱷᱟ ᱟᱪᱪᱷᱟ ᱟᱪᱪᱷᱟ ᱮᱱᱟᱱ ᱦᱮᱸ ᱦᱮᱸ ᱱᱚᱣᱟ ᱠᱚᱞᱤᱧ ᱵᱟᱲᱟᱭ ᱠᱮᱜᱼᱟ ᱥᱟᱱᱟᱢᱟᱜ ᱢᱟ ᱡᱚᱦᱟᱨᱜᱮ ᱮᱱᱫᱚ